ᱦᱮᱸ ᱤᱧᱟᱹᱜ ᱨᱟᱹᱥᱠᱟᱹ ᱜᱷᱟᱹᱲᱤᱡ ᱨᱮᱱᱟᱜ ᱛᱟᱹᱞᱤᱠᱟᱧ ᱵᱮᱱᱟᱣ ᱫᱟᱲᱮᱭᱟᱜᱼᱟ ᱯᱩᱭᱞᱩ ᱫᱚ ᱤᱧᱫᱚ ᱜᱟᱛᱮᱜ ᱜᱟᱛᱮᱜ ᱤᱧ ᱠᱩᱥᱤᱭᱟᱜᱼᱟ ᱛᱟᱨᱯᱚᱨᱮ ᱵᱚᱸᱜᱟᱵᱩᱨᱩ ᱚᱠᱛᱚ ᱩᱱᱠᱩ ᱧᱮᱞ ᱪᱮᱫ ᱞᱮᱠᱟᱠᱚ ᱠᱟᱹᱢᱤ ᱠᱟᱢᱤ ᱦᱚᱨᱟ ᱚᱱᱟ ᱠᱚᱜᱤᱧ ᱧᱮᱞᱟ ᱟᱨ ᱚᱲᱟᱜ ᱨᱮ ᱜᱚᱜᱚ ᱪᱮᱫ ᱞᱮᱠᱟᱭ ᱫᱟᱠᱟᱼᱩᱛᱩᱭ ᱮᱫᱟ ᱜᱟᱛᱮ ᱠᱚ ᱪᱮᱫᱞᱮᱠᱟ ᱠᱚ ᱨᱚᱲ ᱨᱚᱯᱚᱲᱚᱜ ᱠᱟᱱᱟ ᱥᱟᱱᱛᱟᱞ ᱥᱚᱢᱟᱡ ᱨᱮ ᱨᱚᱲ ᱫᱚ ᱟᱹᱰᱤ ᱜᱮ ᱱᱟᱯᱟᱭᱟ ᱟᱨ ᱤᱧ ᱡᱚᱠᱷᱚᱱ ᱞᱟᱸᱜᱟ ᱠᱟᱛᱮᱧ ᱡᱤᱨᱟᱹᱣ ᱠᱚᱜᱼᱟ ᱛᱚᱠᱷᱚᱱ ᱦᱚᱭ ᱢᱳᱵᱟᱭᱤᱞᱤᱧ ᱧᱮᱞᱟ ᱟᱨ ᱵᱟᱠᱷᱟᱱ ᱯᱩᱛᱷᱤᱧ ᱯᱟᱲᱦᱟᱣᱟ ᱯᱩᱛᱷᱤ ᱯᱟᱲᱦᱟᱣ ᱫᱚ ᱟᱹᱰᱤ ᱱᱟᱯᱟᱭ ᱜᱤᱧ ᱟᱹᱭᱠᱟᱹᱣᱟ ᱟᱹᱰᱤ ᱨᱟᱹᱥᱠᱟᱹ ᱟᱵᱚ ᱥᱟᱱᱛᱟᱲ ᱥᱚᱢᱟᱡ ᱨᱮᱱ ᱠᱟᱹᱦᱱᱤ ᱯᱟᱲᱦᱟᱜ ᱟᱨ ᱥᱟᱱᱛᱟᱲ ᱥᱚᱢᱟᱡ ᱨᱮᱱᱟᱜ ᱫᱚᱝ ᱞᱟᱜᱽᱬᱮ ᱥᱮᱨᱮᱧ ᱟᱹᱰᱤ ᱜᱮ ᱱᱟᱯᱟᱭᱤᱧ ᱟᱸᱡᱚᱢᱟ